ᱵᱟᱸᱠᱩᱲᱟ ᱦᱚᱱᱚᱛ ᱨᱮᱭᱟᱜ ᱢᱩᱬᱩᱛ ᱟᱨᱡᱟᱣ ᱫᱩᱨᱤᱵᱽ ᱠᱚ ᱫᱚ ᱦᱩᱭᱩᱜ ᱠᱟᱱᱟ ᱦᱳᱲᱳ ᱜᱩᱦᱩᱢ ᱟᱨ ᱡᱚᱱᱰᱨᱟ ᱱᱚᱣᱟ ᱫᱩᱨᱤᱵᱽ ᱠᱚ ᱫᱚ ᱟᱹᱰᱤ ᱠᱚᱢ ᱚᱠᱛᱚ ᱨᱮᱜᱮ ᱤᱥᱤᱱ ᱵᱟᱥᱟᱝ ᱠᱟᱛᱮ ᱠᱚ ᱡᱚᱢᱟ ᱦᱳᱲᱳ ᱫᱚ ᱠᱚ ᱥᱚᱜ ᱥᱮᱴᱮᱡ ᱛᱟᱭᱚᱢ ᱠᱚ ᱡᱚᱢᱟ ᱟᱨ ᱡᱚᱱᱰᱨᱟ ᱫᱚ ᱨᱟᱯᱟᱜ ᱠᱟᱛᱮ ᱠᱚ ᱡᱚᱢᱟ ᱟᱨ ᱞᱩᱵᱩᱜ ᱠᱟᱛᱮ ᱦᱚᱸᱠᱚ ᱡᱚᱢᱟ ᱟᱨ ᱜᱩᱦᱩᱢ ᱫᱚ ᱢᱤᱥᱤᱱ ᱨᱮ ᱠᱚ ᱜᱩᱱᱰᱟᱭ ᱛᱮ ᱤᱱᱟᱹ ᱛᱟᱭᱚᱢ ᱠᱚ ᱡᱚᱢᱟ ᱱᱚᱣᱟ ᱫᱩᱨᱤᱵᱽ ᱠᱚ ᱢᱩᱫᱽᱨᱮ ᱡᱚᱛᱚ ᱠᱷᱚᱱ ᱪᱟᱹᱦᱤᱫᱟ ᱫᱚ ᱢᱮᱱᱟᱜᱼᱟ ᱦᱳᱲᱳ ᱨᱮ ᱱᱚᱣᱟ ᱦᱳᱲᱳ ᱫᱚ ᱥᱤᱛᱩᱝ ᱨᱤᱛᱩ ᱨᱮᱭᱟᱜ ᱢᱩᱪᱟᱹᱫ ᱨᱮᱠᱩ ᱮᱨ ᱟᱯᱷᱚᱨᱟ ᱟᱨ ᱡᱟᱹᱯᱩᱫ ᱨᱤᱛᱩ ᱨᱮᱭᱟᱜ ᱯᱩᱭᱞᱩ ᱠᱷᱚᱱ ᱜᱮᱠᱚ ᱛᱩᱫ ᱨᱚᱦᱚᱭᱟ ᱟᱨ ᱨᱟᱵᱟᱝ ᱨᱤᱛᱩ ᱨᱮᱠᱚ ᱤᱨᱟ ᱤᱨ ᱛᱟᱭᱚᱢ ᱠᱷᱟᱹᱨᱟᱭ ᱨᱮᱠᱚ ᱤᱫᱤ ᱛᱮ ᱫᱟᱞ ᱥᱟᱯᱷᱟ ᱜᱩᱢ ᱯᱷᱟᱨᱪᱟ ᱵᱟᱲᱟ ᱠᱟᱛᱮ ᱵᱟᱡᱟᱨ ᱛᱮᱠᱚ ᱤᱫᱤ ᱛᱮᱠᱚ ᱟᱠᱷᱨᱤᱧᱟ ᱟᱨ ᱱᱚᱣᱟ ᱫᱩᱨᱤᱵᱽ ᱠᱚ ᱢᱩᱫᱽ ᱨᱮ ᱨᱚᱦᱚᱭ ᱨᱮᱭᱟᱜ ᱚᱠᱛᱚ ᱠᱚᱫᱚ ᱦᱩᱭᱩᱜ ᱠᱟᱱᱟ ᱦᱳᱲᱳ ᱫᱚ ᱥᱤᱛᱩᱝ ᱨᱤᱛᱩ ᱨᱮᱭᱟᱜ ᱢᱩᱪᱟᱹᱫ ᱮᱨ ᱠᱚ ᱮᱨ ᱟᱯᱷᱚᱨᱟ ᱟᱨ ᱡᱟᱹᱯᱤᱫ ᱨᱤᱛᱩ ᱨᱮᱭᱟᱜ ᱯᱩᱭᱞᱩ ᱠᱷᱚᱱ ᱜᱮᱠᱚ ᱛᱩᱫ ᱨᱚᱦᱟᱭᱟ

ᱨᱟᱵᱟᱝ ᱨᱤᱛᱩ ᱨᱮᱠᱚ ᱤᱨᱟ ᱟᱨ ᱜᱩᱦᱩᱢ ᱫᱚ ᱨᱟᱵᱟᱝ ᱨᱤᱛᱩ ᱨᱮᱠᱚ ᱮᱨᱟ ᱟᱨ ᱡᱚᱱᱰᱨᱟ ᱫᱚ ᱡᱟᱹᱯᱩᱫ ᱨᱤᱛᱩ ᱨᱮᱭᱟᱜ ᱢᱩᱪᱟᱹᱫ ᱫᱮᱞᱟ ᱫᱮᱞᱤ ᱚᱠᱛᱚ ᱱᱚᱣᱟ ᱫᱚᱠᱚ ᱨᱚᱦᱚᱭᱟ ᱱᱚᱣᱟ ᱡᱚᱱᱰᱨᱟ ᱫᱚ